ᱤᱧ ᱤᱧᱟᱹᱜ ᱚᱞᱚᱜ ᱯᱟᱲᱦᱟᱜ ᱥᱟᱶ ᱥᱟᱶᱛᱮ ᱥᱮᱨᱮᱧ ᱠᱚ ᱨᱤᱱᱟᱜ ᱤᱧ ᱠᱩᱥᱤᱭᱟᱜᱼᱟ ᱟᱨ ᱚᱱᱟ ᱠᱚ ᱨᱮᱭᱟᱜ ᱩᱛᱱᱟᱹᱣ ᱫᱚ ᱜᱚᱲᱚᱢ ᱦᱟᱲᱟᱢ ᱥᱮ ᱜᱚᱲᱚᱢ ᱵᱩᱰᱦᱤ ᱠᱚᱴᱷᱮᱱ ᱠᱷᱚᱱᱟᱜ ᱤᱧ ᱟᱹᱰᱤ ᱨᱟᱹᱥᱠᱟᱹ ᱛᱤᱧ ᱪᱮᱫ ᱡᱚᱝ ᱟᱠᱟᱱᱟ